ᱤᱧᱟᱹᱜ ᱴᱚᱴᱷᱟ ᱨᱮᱥᱮ ᱯᱚᱱᱚᱛ ᱨᱮ ᱠᱷᱮᱞᱳᱰ ᱥᱮᱱ ᱠᱟᱛᱮ ᱡᱩᱫᱤ ᱠᱷᱮᱞᱳᱰᱤᱭᱟᱹ ᱠᱚ ᱜᱷᱟᱭᱮᱞ ᱞᱮᱱᱠᱷᱟᱱ ᱩᱱᱠᱩ ᱞᱟᱹᱜᱤᱫ ᱛᱮᱫᱚ ᱟᱹᱰᱤ ᱱᱟᱯᱟᱭ ᱜᱮ ᱵᱮᱵᱚᱥᱛᱷᱟ ᱢᱮᱱᱟᱜ ᱜᱮᱭᱟ ᱡᱮ ᱢᱮᱰᱤᱥᱤᱱ ᱢᱮᱰᱤᱠᱮᱞ ᱨᱮᱱᱟᱜ ᱱᱟᱯᱟᱭ ᱵᱮᱵᱚᱥᱛᱷᱟ ᱛᱟᱦᱮᱱᱟ ᱡᱟᱦᱟᱸ ᱞᱮᱠᱟ ᱡᱩᱫᱤ ᱡᱟᱦᱟᱸᱭ ᱴᱤᱢ ᱥᱟᱶᱛᱮ ᱠᱷᱮᱞᱳᱰᱚᱜᱼᱟ ᱚᱱᱟ ᱴᱤᱢ ᱨᱮᱱ ᱢᱮᱱᱮᱡᱟᱨ ᱦᱚᱸ ᱜᱚᱲᱚ ᱥᱚᱯᱚᱦᱚᱫ ᱮᱢᱚᱜᱼᱟᱭ ᱠᱷᱚᱨᱪᱟ ᱞᱟᱹᱜᱤᱫ ᱛᱮ ᱢᱮᱰᱤᱥᱤᱱ ᱨᱮᱱᱟᱜ ᱠᱷᱚᱨᱪᱟ ᱦᱟᱛᱟᱣᱼᱟᱭ ᱡᱮ ᱠᱷᱮᱞᱳᱰ ᱢᱮᱱᱛᱮ ᱠᱮᱞᱳᱰᱤᱧ ᱤᱫᱤ ᱞᱮᱫᱮᱭᱟ ᱢᱤᱫᱴᱮᱱ ᱠᱷᱮᱞᱳᱰᱤᱭᱟᱹ ᱟᱨ ᱱᱚᱝᱠᱟ ᱫᱩᱠ ᱥᱮ ᱜᱷᱟᱹᱞ ᱨᱮᱠᱚ ᱯᱟᱲᱟᱣ ᱞᱮᱱᱠᱷᱟᱱ ᱫᱚ ᱞᱟᱹᱭ ᱜᱮᱭᱟᱭ ᱢᱮᱱᱮᱡᱟᱨ ᱡᱮ ᱟᱨᱚ ᱢᱚᱡᱽ ᱠᱚᱜ ᱢᱟᱭ ᱟᱨᱚ ᱢᱚᱡᱽ ᱛᱮ ᱯᱚᱨᱮᱛᱮ ᱜᱟᱛᱮ ᱠᱚᱜ ᱢᱟᱭ ᱱᱟᱯᱟᱭ ᱵᱮᱵᱚᱥᱛᱷᱟ ᱢᱮᱱᱟᱜ ᱠᱟᱫᱟ ᱟᱞᱮ ᱱᱚᱣᱟ ᱴᱚᱴᱷᱟ ᱥᱮ ᱯᱚᱱᱚᱛ ᱠᱚᱨᱮ